ᱤᱧ ᱚᱱᱞᱟᱭᱤᱱ ᱨᱮ ᱴᱤᱠᱮᱴ ᱤᱧ ᱵᱩᱠ ᱞᱮᱫᱟ ᱤᱧᱟᱹᱜ ᱧᱩᱛᱩᱢ ᱫᱚ ᱦᱩᱭᱩᱜ ᱠᱟᱱᱟ ᱥᱳᱱᱟ ᱢᱩᱨᱢᱩ ᱮᱡᱽ ᱯᱷᱳᱨᱴᱤ ᱮᱰᱨᱮᱥ ᱫᱚ ᱡᱷᱟᱸᱴᱟ ᱴᱚᱞᱟ ᱟᱡᱟᱫ ᱱᱟᱜᱟᱨ ᱥᱤᱵᱟᱱᱰᱤ ᱵᱳᱠᱟᱨᱳ ᱡᱷᱟᱲᱠᱷᱚᱸᱰ ᱯᱤᱱ ᱱᱟᱢᱵᱟᱨ ᱮᱭᱤᱴ ᱴᱩ ᱥᱮᱵᱷᱮᱱ ᱡᱤᱨᱳ ᱳᱣᱟᱱ ᱡᱤᱨᱳ ᱵᱩᱠᱤᱝ ᱯᱤ ᱮᱱ ᱱᱟᱢᱵᱟᱨ ᱱᱟᱭᱤᱱ ᱯᱷᱟᱭᱤᱵᱽ ᱯᱷᱳᱨ ᱥᱤᱠᱥ ᱱᱟᱭᱤᱱ ᱛᱷᱨᱤ ᱛᱷᱨᱤ ᱥᱤᱠᱥ ᱛᱷᱨᱤ ᱡᱤᱨᱳ ᱤᱧ ᱴᱨᱮᱱ ᱴᱤᱠᱮᱴᱥ ᱡᱟᱭᱜᱟ ᱨᱮ ᱠᱩᱲᱤ ᱡᱟᱭᱜᱟ ᱨᱮ ᱠᱚᱲᱟ ᱠᱚ ᱚᱞ ᱟᱠᱟᱫᱟ ᱟᱫᱚ ᱚᱱᱟ ᱜᱮ ᱤᱧ ᱥᱩᱫᱷᱟᱹᱨ ᱛᱤᱧ ᱠᱷᱚᱡᱚᱜ ᱠᱟᱱᱟ ᱥᱩᱫᱷᱟᱹᱨ ᱠᱟᱛᱮᱫ ᱤᱧᱟᱹᱜ ᱢᱮᱞ ᱟᱭᱰᱤ ᱵᱩᱨᱢᱩ ᱥᱳᱱᱟ ᱮᱴᱫᱟᱨᱮᱴ ᱡᱤᱢᱮᱞ ᱰᱚᱴ ᱠᱚᱢ ᱦᱩᱭᱩᱜ ᱠᱟᱱᱟ ᱟᱫᱚ ᱚᱱᱟ ᱥᱩᱫᱷᱟᱹᱨ ᱠᱟᱛᱮᱫ ᱚᱱᱟ ᱢᱮᱞ ᱟᱭᱰᱤ ᱨᱮ ᱟᱯᱰᱮᱴ ᱫᱚ ᱵᱷᱮᱡᱟ ᱠᱟᱜ ᱯᱮ